ᱦᱮᱸ ᱤᱧᱟᱹᱜ ᱴᱚᱴᱷᱟ ᱨᱮ ᱥᱩᱨᱼᱥᱩᱯᱩᱨ ᱦᱚᱲ ᱠᱚᱫᱚ ᱥᱟᱨᱱᱟ ᱫᱷᱚᱨᱚᱢ ᱞᱮ ᱢᱟᱱᱟᱣᱟ ᱤᱱᱟᱹᱠᱷᱟᱱ ᱥᱟᱨᱱᱟ ᱫᱷᱚᱨᱚᱢ ᱥᱟᱶᱛᱮ ᱮᱴᱟᱜ ᱟᱭᱢᱟ ᱞᱮᱠᱟᱱ ᱫᱷᱚᱨᱚᱢ ᱠᱚ ᱢᱮᱱᱟᱜ ᱛᱟᱢᱟ ᱢᱮᱱᱠᱷᱟᱱ ᱡᱟᱹᱥᱛᱤ ᱠᱟᱨ ᱛᱮᱫᱚ ᱥᱟᱨᱱᱟ ᱫᱷᱚᱨᱚᱢᱟᱱ ᱜᱮ ᱢᱮᱱᱟᱜ ᱞᱮᱭᱟ ᱟᱨ ᱱᱚᱰᱮ ᱫᱚ ᱡᱟᱦᱮᱨ ᱨᱮᱞᱮ ᱵᱚᱸᱜᱟᱼᱵᱩᱨᱩᱭᱟ ᱮᱸᱰᱮᱠᱷᱟᱱ ᱡᱟᱦᱮᱨ ᱨᱮ ᱵᱚᱸᱜᱟᱼᱵᱩᱨᱩ ᱡᱟᱦᱟᱸ ᱵᱟᱦᱟ ᱥᱚᱦᱚᱨᱟᱭ ᱢᱟᱜ ᱢᱚᱬᱮ ᱡᱟᱱᱛᱷᱟᱲ ᱱᱤᱭᱟᱹ ᱠᱚ ᱡᱟᱱᱛᱷᱟᱲ ᱫᱚ ᱵᱩᱨᱩ ᱨᱮᱞᱮ ᱵᱚᱸᱜᱟᱭᱟ ᱮᱸᱰᱮᱠᱷᱟᱱ ᱡᱟᱦᱮᱨ ᱨᱮᱫᱚ ᱦᱟᱸᱜ ᱡᱟᱦᱟᱸ ᱟᱹᱛᱩ ᱜᱚᱨᱟᱢ ᱡᱟᱦᱮᱨ ᱨᱮᱫᱚ ᱵᱟᱦᱟ ᱥᱚᱦᱚᱨᱟᱭ ᱢᱟᱜ ᱢᱚᱬᱮ ᱱᱤᱭᱟᱹ ᱠᱚᱜᱮ ᱦᱟᱸᱜ ᱞᱮ ᱵᱚᱸᱜᱟᱭᱟ ᱢᱮᱱᱠᱷᱟᱱ ᱱᱚᱣᱟ ᱵᱚᱸᱜᱟ ᱨᱮᱫᱚ ᱟᱹᱛᱩ ᱦᱚᱲ ᱡᱟᱦᱟᱸ ᱢᱮᱱᱟᱜᱼᱟ ᱡᱚᱛᱚ ᱦᱚᱲ ᱱᱚᱰᱮ ᱥᱩᱨᱩᱜᱼᱟ ᱚᱱᱟ ᱥᱟᱶᱛᱮ ᱫᱤᱱ ᱞᱟᱦᱟᱨᱮ ᱢᱤᱫᱴᱟᱱ ᱡᱟᱦᱮᱨ ᱥᱟᱯᱷᱟᱭᱟ ᱚᱱᱟ ᱥᱟᱶᱛᱮ ᱵᱚᱸᱜᱟ ᱨᱮᱱᱟᱜ ᱤᱭᱟᱹᱛᱮ ᱜᱟᱞᱚᱪᱼᱟ ᱤᱭᱟᱹ ᱵᱚᱸᱜᱟ ᱵᱟᱠᱷᱨᱟ ᱱᱚᱣᱟᱫᱚ ᱫᱚ ᱢᱤᱫ ᱪᱟᱸᱫᱳ ᱞᱟᱦᱟ ᱠᱷᱚᱱ ᱱᱚᱣᱟ ᱨᱮᱱᱟᱜ ᱯᱩᱨᱟᱹ ᱛᱮᱭᱟᱨᱤ ᱚᱱᱟ ᱞᱟᱜᱟᱜᱼᱟ ᱮᱸᱰᱮᱠᱷᱟᱱ ᱱᱚᱣᱟ ᱵᱚᱸᱜᱟ ᱨᱮᱫᱚ ᱱᱚᱰᱮ ᱫᱚ ᱡᱟᱦᱮᱨ ᱨᱮ ᱡᱟᱦᱮᱨ ᱨᱮᱫᱚ ᱥᱤᱢ ᱥᱤᱢ ᱠᱚ ᱢᱟᱭᱟᱢ ᱠᱚ ᱚᱱᱟ ᱢᱟᱭᱟᱢ ᱡᱷᱟᱨ ᱫᱟᱜ ᱛᱟᱯᱟᱱ ᱫᱟᱜ ᱱᱚᱣᱟᱜᱮ ᱵᱚᱸᱜᱟᱜᱼᱟ ᱡᱮᱢᱚᱱ ᱟᱭᱢᱟ ᱮᱴᱟᱜ ᱫᱷᱚᱨᱚᱢ ᱨᱮᱫᱚ ᱛᱚᱣᱟ ᱱᱟᱲᱠᱮᱞ ᱱᱤᱭᱟᱹ ᱠᱚᱠᱚ ᱵᱚᱸᱜᱟᱭᱟ ᱢᱮᱱᱠᱷᱟᱱ ᱱᱚᱣᱟ ᱡᱟᱦᱟᱸ ᱟᱵᱚᱣᱟᱜ ᱥᱟᱨᱱᱟ ᱫᱷᱚᱨᱚᱢ ᱡᱟᱦᱮᱨ ᱜᱟᱲ ᱨᱮᱫᱚ ᱱᱚᱰᱮ ᱫᱚ ᱡᱷᱟᱨ ᱫᱟᱜ ᱛᱟᱯᱟᱱ ᱫᱟᱜ ᱦᱟᱺᱰᱤ ᱥᱤᱢ ᱪᱟᱣᱞᱮ ᱱᱤᱭᱟᱹ ᱠᱚᱜᱮ ᱵᱚᱸᱜᱟᱜᱼᱟ ᱢᱮᱱᱠᱷᱟᱱ ᱱᱤᱭᱟᱹ ᱵᱚᱸᱜᱟ ᱨᱮᱫᱚ ᱚᱱᱟ ᱥᱟᱶᱛᱮ ᱢᱤᱫᱴᱟᱝ ᱟᱹᱛᱩ ᱨᱮᱱᱟᱜ ᱨᱟᱭᱨᱤᱛ ᱤᱱᱟᱹ ᱦᱤᱞᱳᱜ ᱵᱮᱱᱟᱜᱼᱟ ᱵᱚᱸᱜᱟᱼᱵᱩᱨᱩ ᱡᱚᱛᱚ ᱥᱟᱱᱟᱢ ᱠᱚ ᱥᱮᱛᱟᱜ ᱨᱮᱠᱚ ᱦᱤᱡᱩᱜᱼᱟ ᱜᱤᱫᱟᱹᱨᱼᱯᱤᱫᱟᱹᱨ ᱡᱚᱛᱚ ᱟᱨ ᱵᱚᱸᱜᱟ ᱥᱟᱶᱛᱮ ᱟᱹᱭᱩᱵ ᱵᱮᱲᱟ ᱫᱚ ᱡᱚᱛᱚ ᱥᱟᱱᱟᱢ ᱠᱚ ᱢᱤᱫ ᱴᱷᱮᱱ ᱥᱚᱲᱮ ᱤᱭᱟᱹ ᱠᱟᱛᱮ ᱚᱱᱟᱜᱮ ᱡᱚᱛᱚ ᱠᱚ ᱡᱚᱢ ᱦᱟᱹᱴᱤᱧᱟ